ᱟᱠᱚ ᱦᱮᱡ ᱫᱚᱢ ᱦᱮᱡ ᱮᱱᱟ ᱛᱚᱵᱮ ᱦᱟᱯᱳᱭ ᱛᱚᱵᱮ ᱢᱤᱫᱴᱤᱡ ᱫᱩᱲᱩᱵ ᱛᱟᱞᱟᱝ ᱢᱮ ᱤᱧᱫᱚ ᱛᱷᱚᱲᱟ ᱤᱧ ᱴᱷᱮᱱᱮᱢ ᱦᱮᱡ ᱟᱠᱟᱱᱟ ᱤᱧᱟᱹᱜ ᱨᱩᱯ ᱨᱚᱝ ᱪᱮᱦᱨᱟ ᱦᱟᱛᱟᱣ ᱠᱟᱛᱮᱫ ᱦᱟᱛᱟᱣ ᱞᱟᱹᱜᱤᱫ ᱟᱨ ᱤᱧ ᱡᱟᱦᱟᱸ ᱠᱚ ᱮᱱᱮᱡ ᱥᱮᱨᱮᱧ ᱮᱱᱮᱡ ᱥᱮᱨᱮᱧᱤᱧ ᱵᱟᱲᱟᱭᱟ ᱚᱱᱟ ᱠᱚ ᱟᱢ ᱨᱮᱠᱚᱨᱰᱤᱝ ᱞᱟᱹᱜᱤᱫ ᱮᱢ ᱦᱮᱡ ᱟᱠᱟᱱᱟ ᱛᱚᱵᱮ ᱦᱟᱯᱳᱭ ᱤᱧᱫᱚ ᱨᱩᱯ ᱨᱚᱝ ᱪᱮᱦᱮᱨᱟ ᱛᱷᱚᱲᱟ ᱵᱚᱫᱚᱞ ᱚᱪᱚᱣᱟᱹᱧ ᱢᱮ ᱟᱨ ᱮᱱᱮᱡ ᱥᱮᱨᱮᱧ ᱦᱚᱸ ᱤᱧ ᱦᱟᱸᱜ ᱤᱧ ᱞᱟᱹᱭᱟᱢᱟ ᱥᱟᱱᱟᱢ ᱟᱨ ᱨᱮᱠᱚᱨᱰ ᱫᱟᱲᱮᱭᱟᱜ ᱟᱢ ᱛᱚᱵᱮ ᱦᱟᱯᱳᱭ ᱱᱤᱛᱳᱜ ᱫᱚ ᱵᱷᱩᱭᱞᱩ ᱜᱤᱭᱟᱹᱧ ᱤᱧ ᱫᱷᱩᱛᱤ ᱡᱟᱢᱟ ᱵᱟᱹᱱᱩᱜ ᱛᱤᱧᱟᱹ ᱛᱚ ᱛᱷᱚᱲᱟ ᱤᱧᱫᱚ ᱛᱷᱚᱲᱟ ᱰᱨᱮᱥ ᱦᱚᱪᱚᱣᱟᱹᱧᱼᱢᱮ ᱢᱟᱱᱮ ᱫᱷᱩᱛᱤ ᱟᱸᱜᱟ ᱠᱚ ᱦᱚᱨᱚᱜ ᱦᱚᱪᱚᱣᱟᱹᱧᱼᱢᱮ ᱟᱨ ᱦᱚᱨᱟᱥᱤ ᱱᱟᱹᱠᱤᱡ ᱦᱚᱪᱚᱣᱟᱹᱧᱼᱢᱮ ᱨᱩᱯ ᱨᱚᱝ ᱡᱮᱞᱮᱠᱟᱧ ᱧᱮᱞᱚᱜ ᱠᱟᱱᱟ ᱪᱮᱫ ᱞᱮᱠᱟ ᱪᱮᱦᱨᱟ ᱨᱩᱯ ᱦᱮᱡ ᱦᱚᱪᱚᱣᱟᱹᱛᱤᱧ ᱢᱮ ᱟᱨ ᱛᱤᱨᱭᱳ ᱵᱟᱱᱟᱢ ᱛᱩᱢᱫᱟᱜ ᱴᱟᱢᱟᱠ ᱪᱮᱫ ᱞᱮᱠᱟ ᱠᱚ ᱨᱩᱭᱟ ᱚᱠᱟ ᱦᱤᱥᱟᱹᱵᱛᱮ ᱤᱧ ᱛᱩᱢᱫᱟᱜ ᱤᱧ ᱜᱚᱜᱽᱼᱟ ᱛᱤᱨᱭᱳᱧ ᱥᱟᱵ ᱠᱟᱜᱼᱟ ᱟᱨᱤᱧ ᱥᱮᱨᱮᱧᱟ ᱟᱠᱟ ᱥᱮᱨᱮᱧᱟ ᱛᱚᱵᱮ ᱚᱱᱟ ᱠᱟᱹᱴᱤᱡ ᱤᱧᱫᱚ ᱛᱷᱚᱲᱟ ᱛᱷᱚᱲᱟ ᱰᱮᱸᱜᱟ ᱠᱟᱛᱮᱫ ᱰᱮᱸᱜᱟ ᱵᱟᱲᱟ ᱦᱚᱪᱚᱣᱟᱧ ᱢᱮ ᱵᱮᱥᱛᱮ ᱱᱟᱯᱟᱭᱛᱮ ᱟᱨ ᱯᱷᱟᱨᱪᱟ ᱦᱚᱪᱚᱣᱟᱹᱧᱢᱮ ᱟᱨ ᱫᱷᱩᱛᱤ ᱡᱟᱢᱟ ᱠᱚᱧ ᱦᱚᱨᱚᱜ ᱞᱮᱜᱮ ᱟᱨ ᱤᱧ ᱥᱮᱨᱮᱧ ᱩᱫᱩᱜ ᱟᱢᱟ ᱟᱨ ᱛᱤᱨᱭᱳ ᱵᱟᱱᱟᱢ ᱩᱫᱩᱜ ᱟᱢᱟ ᱟᱨ ᱨᱮᱠᱚᱨᱰ ᱛᱤᱧᱟᱹᱢ ᱟᱨ ᱤᱧᱟᱹᱜ ᱨᱩᱯ ᱨᱚᱝ ᱦᱚᱸᱢ ᱦᱟᱛᱟᱣ ᱛᱤᱧᱟᱹ ᱨᱮᱠᱚᱨᱰ ᱫᱟᱲᱮᱭᱟᱹᱧᱟᱢ ᱤᱧᱦᱚᱸ ᱤᱧᱟᱹᱜ ᱥᱮᱨᱮᱧ ᱦᱚᱸᱢ ᱨᱮᱠᱚᱨᱰ ᱫᱟᱲᱮᱭᱟᱜᱼᱟ ᱛᱚᱵᱮ ᱟᱹᱰᱤ ᱜᱟᱱᱤᱧ ᱥᱮᱨᱮᱧ ᱫᱚᱧ ᱵᱟᱲᱟᱭ ᱜᱮᱭᱟ ᱟᱨ ᱵᱟᱲᱟᱭ ᱠᱷᱟᱹᱛᱤᱨ ᱛᱮ ᱟᱢ ᱤᱧ ᱴᱷᱮᱱᱮ ᱦᱮᱡ ᱟᱠᱟᱱᱟ ᱤᱧᱟᱹᱜ ᱨᱩᱯ ᱨᱚᱝ ᱪᱮᱦᱨᱟ ᱨᱮᱠᱚᱨᱰ ᱞᱟᱹᱜᱤᱫ ᱟᱨ ᱤᱧᱟᱹᱜ ᱮᱱᱮᱡ ᱥᱮᱨᱮᱧ ᱦᱚᱸ ᱨᱮᱠᱚᱨᱰ ᱞᱟᱹᱜᱤᱫ ᱛᱩᱢᱫᱟᱜ ᱴᱟᱢᱟᱠ ᱨᱩ ᱨᱮᱭᱟᱜ ᱨᱟᱦᱟ ᱦᱚᱸ ᱨᱮᱠᱚᱨᱰ ᱞᱟᱹᱜᱤᱫ ᱛᱚ ᱴᱷᱤᱠ ᱜᱮᱭᱟ ᱪᱟ ᱠᱚᱭ ᱩᱱᱤ ᱰᱮᱸᱜᱟᱭᱮᱱ ᱛᱟᱞᱟᱝᱟ ᱮᱢᱟᱱ ᱛᱟᱞᱟᱝᱤᱧ ᱢᱟ ᱛᱚᱵᱮ ᱱᱤᱛᱚᱜ ᱫᱚ ᱯᱷᱚᱴᱳ ᱦᱟᱛᱟᱣ ᱛᱤᱧ ᱢᱮ ᱟᱨ ᱮᱱᱮᱡ ᱥᱮᱨᱮᱧ ᱦᱟᱛᱟᱣ ᱛᱤᱧ ᱥᱮᱨᱮᱧ ᱦᱚᱸ ᱦᱟᱛᱟᱣ ᱛᱤᱧ ᱢᱮ ᱨᱩ ᱨᱟᱦᱟ ᱦᱟᱛᱟᱣ ᱛᱤᱧ ᱢᱮ ᱟᱨ ᱱᱚᱣᱟ ᱴᱷᱮᱡ ᱜᱮ ᱟᱞᱟᱝ ᱫᱚᱞᱟᱝ ᱢᱩᱪᱟᱹᱫᱟ